ᱟᱞᱮ ᱟᱹᱛᱩ ᱨᱮᱫᱚ ᱡᱟᱦᱟᱸ ᱟᱵᱚ ᱦᱚᱲᱟᱜ ᱮᱱᱮᱡ ᱥᱮᱨᱮᱧ ᱜᱮᱱᱟᱜᱼᱟ ᱛᱩᱢᱫᱟᱜ ᱴᱟᱢᱟᱠ ᱟᱛᱮᱜ ᱠᱚ ᱮᱱᱮᱡ ᱥᱮᱨᱮᱧᱟ ᱟᱨ ᱮᱱᱮᱡ ᱥᱮᱨᱮᱧ ᱡᱚᱠᱷᱚᱱ ᱫᱚ ᱟᱞᱮ ᱡᱮᱴᱟ ᱥᱟᱯᱟᱵ ᱜᱚᱜᱚ ᱦᱚᱲᱟᱜ ᱚᱱᱟᱫᱚ ᱞᱩᱸᱜᱤ ᱯᱟᱹᱧᱪᱤ ᱜᱮᱞᱮ ᱵᱟᱸᱫᱮᱭᱟ ᱟᱨ ᱟᱨ ᱢᱚᱡᱽᱜᱮ ᱮᱱᱮᱡ ᱥᱮᱨᱮᱧ ᱥᱚᱨᱦᱟᱭ ᱡᱚᱠᱷᱚᱱ ᱫᱚ ᱥᱚᱨᱦᱟᱭ ᱮᱱᱮᱡ ᱵᱟᱦᱟ ᱡᱚᱠᱷᱚᱱ ᱫᱚ ᱵᱟᱦᱟ ᱮᱱᱮᱡ ᱟᱨ ᱠᱟᱨᱟᱢ ᱡᱚᱠᱷᱚᱱ ᱫᱚ ᱠᱟᱨᱟᱢ ᱠᱚᱠᱚ ᱫᱚᱱᱟ ᱟᱨ ᱫᱟᱸᱥᱟᱭ ᱡᱚᱠᱷᱚᱱ ᱫᱚ ᱫᱟᱸᱥᱟᱭ ᱡᱚᱠᱷᱚᱱ ᱫᱚ ᱫᱟᱸᱥᱟᱭ ᱠᱚᱠᱚ ᱮᱱᱮᱡᱼᱟ ᱟᱞᱮ ᱫᱚ ᱮᱴᱟᱜ ᱟᱹᱛᱩ ᱠᱷᱚᱱ ᱫᱚ ᱟᱹᱰᱤ ᱱᱟᱯᱟᱭᱜᱮ ᱱᱚᱸᱰᱮ ᱫᱚ ᱵᱚᱠᱥ ᱠᱚᱫᱚ ᱵᱟᱞᱮ ᱵᱟᱡᱟᱣᱟ ᱟᱨ ᱩᱱᱠᱩ ᱡᱟᱦᱟᱸᱭ ᱟᱹᱛᱩ ᱢᱚᱬᱮ ᱠᱚ ᱦᱮᱱᱟᱜ ᱠᱚᱣᱟ ᱩᱱᱠᱩ ᱫᱚ ᱟᱹᱰᱤ ᱟᱸᱴ ᱞᱮ ᱢᱟᱹᱱ ᱢᱟᱱᱚᱛ ᱠᱚᱣᱟ ᱟᱨ ᱟᱹᱰᱤ ᱢᱚᱡᱽ ᱟᱞᱮ ᱟᱞᱮ ᱥᱟᱶᱛᱟ ᱫᱚᱞᱮ ᱨᱤᱞᱟᱹᱢᱟᱞᱟ ᱜᱮᱞᱮ ᱛᱚᱞ ᱟᱹᱜᱩᱭᱮᱫᱟ ᱚᱱᱠᱟᱜᱮ ᱟᱞᱮᱫᱚ ᱟᱹᱰᱤᱜᱟᱱ ᱢᱚᱡᱽ ᱱᱟᱭ ᱱᱟᱯᱟᱭ ᱛᱮ ᱟᱞᱮᱭᱟᱜ ᱟᱹᱛᱩ ᱨᱮᱫᱚ ᱮᱱᱮᱡ ᱥᱮᱨᱮᱧ ᱞᱮ ᱠᱚᱨᱟᱣᱟ